ᱵᱷᱟᱨᱚᱛ ᱫᱤᱥᱚᱢ ᱥᱮ ᱥᱤᱧ ᱚᱛ ᱫᱤᱥᱚᱢ ᱫᱚ ᱟᱹᱰᱤ ᱥᱮ ᱱᱟᱱᱟ ᱦᱩᱱᱟᱹᱨ ᱫᱷᱚᱨᱚᱢ ᱥᱮ ᱱᱟᱱᱟ ᱦᱩᱱᱟᱹᱨ ᱥᱚᱢᱟᱡᱽ ᱟᱹᱨᱤ ᱨᱮᱱ ᱦᱚᱲ ᱠᱚ ᱱᱚᱰᱮ ᱫᱚ ᱢᱮᱱᱟᱜ ᱟᱠᱟᱫ ᱵᱚᱱᱟ ᱵᱷᱟᱨᱚᱛ ᱫᱤᱥᱚᱢ ᱛᱟᱞᱟᱨᱮ ᱫᱷᱚᱨᱚᱢ ᱨᱮᱱᱟᱜ ᱠᱟᱛᱷᱟ ᱞᱟᱹᱭ ᱞᱮᱠᱷᱟᱱ ᱫᱚ ᱡᱟᱦᱟᱸ ᱱᱤᱛᱚᱜᱟᱜ ᱮᱠᱪᱩᱭᱮᱞ ᱫᱷᱚᱨᱚᱢ ᱠᱟᱛᱷᱟ ᱠᱟᱱᱟ ᱚᱱᱟ ᱫᱚ ᱥᱮᱵᱟᱜᱮ ᱫᱷᱚᱨᱚᱢ ᱫᱷᱚᱨᱚᱢ ᱫᱚ ᱠᱟᱹᱢᱤ ᱫᱚ ᱵᱟᱨ ᱞᱮᱠᱟᱱᱟ ᱢᱤᱫᱴᱟᱹᱝ ᱫᱚ ᱵᱟᱹᱲᱤᱡ ᱢᱤᱫᱴᱟᱹᱝ ᱫᱚ ᱵᱷᱟᱹᱜᱤ ᱵᱩᱜᱤᱭᱟᱜ ᱠᱟᱹᱢᱤ ᱜᱮ ᱫᱷᱚᱨᱚᱢ ᱨᱮᱱᱟᱜ ᱠᱟᱹᱢᱤ ᱢᱮᱱᱠᱷᱟᱱ ᱟᱵᱚ ᱥᱟᱶᱛᱟ ᱨᱟᱭᱼᱨᱤᱛ ᱟᱹᱨᱤᱼᱪᱟᱹᱞᱤ ᱱᱚᱣᱟ ᱥᱟᱶᱛᱮ ᱟᱵᱚᱣᱟᱜ ᱡᱟᱦᱟᱸ ᱡᱤᱭᱚᱱ ᱵᱚᱱ ᱡᱟᱯᱚᱱ ᱤᱫᱤᱭᱮᱜ ᱥᱮ ᱡᱤᱭᱚᱱ ᱵᱚᱱ ᱠᱷᱮᱢᱟᱣ ᱤᱫᱤᱭᱮᱜ ᱱᱚᱣᱟ ᱡᱟᱱᱟᱢ ᱠᱷᱚᱱ ᱜᱩᱡᱩᱜ ᱜᱩᱨᱩᱜ ᱨᱮᱱᱟᱜ ᱠᱟᱹᱢᱤᱦᱚᱨᱟ ᱠᱚ ᱟᱵᱚ ᱥᱟᱱᱛᱟᱲ ᱥᱟᱶᱛᱟ ᱨᱮ ᱮᱴᱟᱜ ᱡᱟᱦᱟᱸ ᱛᱤᱱᱟᱹᱜ ᱜᱮ ᱫᱷᱚᱨᱚᱢ ᱢᱮᱱᱟᱜ ᱚᱱᱟ ᱠᱚ ᱠᱷᱚᱱ ᱫᱚ ᱡᱩᱫᱟᱹ ᱜᱮ ᱢᱮᱱᱟᱜᱼᱟ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱫᱷᱚᱨᱚᱢ ᱠᱟᱛᱷᱟ ᱱᱤᱛᱚᱜ ᱞᱟᱹᱭ ᱞᱮᱠᱷᱟᱱ ᱚᱱᱟᱫᱚ ᱥᱤᱥᱤᱨᱡᱟᱹᱣ ᱥᱟᱞᱟᱜ ᱡᱚᱯᱲᱟᱣ ᱟᱠᱟᱱ ᱢᱮᱱᱟᱜ ᱫᱷᱚᱨᱚᱢ ᱠᱟᱱᱟ ᱟᱵᱚ ᱥᱤᱥᱤᱨᱡᱟᱹᱣ ᱪᱮᱛᱟᱱ ᱨᱮ ᱯᱟᱹᱛᱭᱟᱹᱣ ᱢᱮᱱᱟᱜᱼᱟ ᱫᱟᱨᱮᱼᱱᱟᱹᱲᱤ ᱫᱷᱤᱨᱤ ᱠᱚ ᱱᱚᱣᱟ ᱠᱚᱨᱮ ᱟᱵᱚᱣᱟᱜ ᱯᱟᱹᱛᱭᱟᱹᱣ ᱢᱮᱱᱟᱜ ᱥᱮ ᱜᱟᱰᱟ ᱠᱚ ᱯᱩᱠᱷᱨᱤ ᱠᱚ ᱱᱚᱣᱟ ᱨᱮᱜᱮ ᱟᱵᱚ ᱯᱟᱹᱛᱭᱟᱹᱣ ᱢᱮᱱᱟᱜ ᱚᱱᱠᱟ ᱞᱮᱠᱟ ᱟᱵᱚ ᱪᱟᱸᱫᱚ ᱯᱤᱪᱷᱩ ᱵᱚᱱ ᱵᱚᱸᱜᱟᱼᱵᱳᱨᱳ ᱤᱫᱤᱭᱮᱫ ᱠᱟᱱᱟ ᱡᱟᱱᱟᱢ ᱠᱷᱚᱱ ᱜᱩᱡᱩᱜ ᱜᱩᱨᱩᱜ ᱨᱮᱱᱟᱜ ᱠᱟᱹᱢᱤᱦᱚᱨᱟ ᱦᱚᱸ ᱮᱴᱟᱜ ᱠᱷᱚᱱ ᱫᱚ ᱟᱵᱚ ᱫᱚ ᱡᱩᱫᱟᱹ ᱜᱮᱛᱟ ᱵᱚᱱᱟ ᱫᱷᱚᱨᱚᱢ ᱱᱤᱛᱚᱜᱟᱜ ᱥᱚᱢᱚᱭᱨᱮ ᱡᱟ ᱵᱚᱱ ᱧᱮᱞᱚᱜ ᱫᱷᱚᱨᱚᱢ ᱫᱚ ᱟᱵᱚᱣᱟᱜ ᱡᱩᱢᱤᱫᱚᱜ ᱨᱮᱱᱟᱜ ᱴᱷᱟᱶ ᱠᱟᱱᱟ ᱟᱵᱚ ᱢᱤᱫ ᱜᱟᱛᱟᱠ ᱦᱚᱲ ᱠᱚ ᱢᱤᱫᱴᱮᱡ ᱥᱴᱮᱡᱽ ᱨᱮ ᱟᱵᱚᱭ ᱫᱩᱲᱩᱵ ᱛᱤᱜᱩ ᱦᱚᱪᱚ ᱟᱵᱚ ᱵᱚᱱ ᱢᱤᱫ ᱜᱮᱭᱟ ᱢᱮᱱᱛᱮ ᱟᱵᱚᱣᱟᱜ ᱩᱯᱨᱩᱢᱮ ᱫᱚᱦᱚ ᱤᱫᱤᱭᱟ ᱡᱮᱢᱚᱱ ᱟᱵᱚ ᱟᱹᱫᱤᱢ ᱠᱚᱣᱟᱜ ᱟᱵᱚᱣᱟᱜ ᱩᱯᱨᱩᱢ ᱟᱹᱨᱤ ᱪᱟᱹᱞᱤ ᱨᱟᱭ ᱨᱤᱛ ᱫᱷᱚᱨᱚᱢ ᱱᱮᱢᱟᱪᱟᱨ ᱱᱚᱣᱟ ᱠᱚᱛᱮ ᱜᱮ ᱟᱵᱚ ᱟᱹᱫᱤᱵᱟᱹᱥᱤ ᱢᱮᱱᱛᱮ ᱵᱚᱱ ᱪᱤᱱᱦᱟᱹᱜ ᱠᱟᱱᱟ ᱟᱨ ᱵᱷᱟᱨᱚᱛ ᱫᱤᱥᱚᱢ ᱛᱟᱞᱟᱨᱮ ᱟᱵᱚᱣᱟᱜ ᱡᱟᱦᱟᱸ ᱟᱹᱫᱤᱢ ᱢᱮᱱᱛᱮ ᱡᱟᱦᱟᱸ ᱦᱚᱸᱠ ᱢᱮᱱᱟᱜ ᱟᱹᱭᱫᱟᱹᱨ ᱢᱮᱱᱟᱜ ᱱᱚᱣᱟ ᱠᱚᱦᱚᱸ ᱟᱵᱚ ᱵᱚᱱ ᱧᱟᱢ ᱤᱫᱤᱜ ᱠᱟᱱᱟ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱫᱷᱚᱨᱚᱢ ᱠᱳᱰ ᱠᱚᱠᱚ ᱧᱟᱢ ᱟᱠᱟᱫ ᱦᱤᱱᱫᱩ ᱫᱷᱚᱨᱚᱢ ᱠᱷᱤᱥᱴᱟᱱ ᱫᱷᱚᱨᱚᱢ ᱢᱩᱥᱞᱤᱢ ᱫᱷᱚᱨᱚᱢ ᱵᱩᱫᱽᱫᱷᱚ ᱫᱷᱚᱨᱢᱚ ᱡᱳᱭᱱᱚ ᱫᱷᱚᱨᱢᱚ ᱱᱩᱠᱩ ᱠᱚ ᱧᱟᱢ ᱠᱟᱜᱼᱟ ᱛᱚ ᱟᱵᱚ ᱱᱤᱛ ᱫᱷᱟᱹᱵᱤᱡ ᱟᱹᱣᱨᱤ ᱵᱚᱱ ᱧᱟᱢᱟ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱫᱷᱚᱨᱚᱢ ᱨᱮᱱᱟᱜ ᱠᱟᱛᱷᱟ ᱧᱮᱞ ᱞᱮᱠᱷᱟᱱ ᱟᱵᱚ ᱡᱚᱛᱚ ᱫᱷᱚᱨᱚᱢ ᱜᱮ ᱟᱯᱟᱱ ᱟᱹᱯᱤᱱ ᱡᱟᱭᱜᱟ ᱨᱮ ᱡᱚᱛᱚᱜᱮ ᱱᱟᱯᱟᱭ ᱜᱮᱭᱟ ᱟᱯᱟᱱ ᱟᱹᱯᱤᱱ ᱩᱭᱦᱟᱹᱨ ᱛᱮ ᱚᱠᱟ ᱦᱚᱸ ᱵᱟᱝ ᱵᱟᱹᱲᱤᱡᱼᱟ ᱵᱷᱟᱨᱚᱛ ᱫᱤᱥᱚᱢ ᱫᱚ ᱫᱷᱚᱨᱢᱚ ᱱᱤᱨᱚ ᱯᱮᱠᱠᱷᱚ ᱫᱤᱥᱚᱢ ᱠᱟᱱᱟ ᱚᱠᱚᱭ ᱚᱠᱟᱴᱟᱜ ᱠᱩᱥᱤᱭᱟᱜᱼᱟ ᱚᱱᱟ ᱜᱮ ᱢᱟᱱᱟᱣ ᱤᱫᱤ ᱫᱟᱲᱮᱭᱟᱜᱼᱟ ᱛᱚᱵᱮ ᱟᱵᱚ ᱡᱟᱹᱛᱤᱭᱟᱹᱨᱤ ᱦᱚᱲ ᱠᱚ ᱥᱮ ᱟᱵᱚ ᱢᱤᱫ ᱡᱟᱹᱛᱤ ᱯᱟᱹᱨᱤᱥ ᱢᱤᱫ ᱡᱟᱹᱛᱤ ᱨᱮᱱ ᱦᱚᱲ ᱠᱚ ᱟᱹᱫᱤᱵᱟᱹᱥᱤ ᱥᱟᱱᱛᱟᱲ ᱥᱚᱢᱟᱡᱽ ᱨᱮᱱ ᱦᱚᱲ ᱠᱚ ᱡᱮᱢᱚᱱ ᱱᱤᱛᱚᱜ ᱵᱚᱱ ᱧᱮᱞᱚᱜ ᱠᱟᱱ ᱟᱵᱚ ᱦᱚᱸ ᱢᱤᱫ ᱞᱮᱠᱟ ᱨᱟᱭ ᱨᱤᱛ ᱟᱹᱨᱤ ᱪᱟᱹᱞᱤ ᱥᱟᱞᱟᱜ ᱡᱟᱦᱟᱸ ᱵᱚᱱ ᱧᱮᱞ ᱧᱟᱢ ᱤᱫᱤᱜ ᱠᱟᱱ ᱚᱱᱟ ᱫᱚ ᱫᱷᱚᱨᱚᱢ ᱨᱮᱱᱟᱜ ᱦᱚᱨ ᱰᱟᱦᱟᱨ ᱛᱮᱜᱮ ᱵᱚᱱ ᱧᱮᱞ ᱧᱟᱢᱚᱜ ᱠᱟᱱᱟ ᱦᱳᱭ ᱛᱚ ᱟᱵᱚ ᱛᱟᱞᱟᱨᱮ ᱩᱱᱟᱹᱜ ᱟᱹᱣᱨᱤ ᱵᱚᱱ ᱵᱟᱰᱟᱭᱚᱜᱼᱟ ᱫᱷᱚᱨᱚᱢ ᱨᱮᱱᱟᱜ ᱧᱩᱛᱩᱢ ᱵᱷᱮᱜᱟᱨ ᱵᱷᱮᱜᱟᱨ ᱦᱚᱲ ᱵᱷᱮᱜᱟᱨ ᱵᱷᱮᱜᱟᱨ ᱛᱮᱵᱚᱱ ᱞᱟᱹᱭᱮᱫᱼᱟ ᱛᱚᱵᱮ ᱟᱵᱚᱣᱟᱜ ᱱᱤᱭᱚᱢ ᱱᱮᱢᱟᱪᱟᱨ ᱠᱚᱫᱚ ᱢᱤᱫ ᱞᱮᱠᱟᱜᱮ ᱢᱮᱱᱟᱜ ᱠᱟᱜᱼᱟ ᱮᱴᱟᱜ ᱫᱷᱚᱨᱚᱢ ᱠᱚᱣᱟᱜ ᱠᱟᱛᱷᱟ ᱠᱚ ᱡᱩᱫᱤ ᱧᱮᱞ ᱞᱮᱠᱷᱟᱱ ᱤᱧᱟᱹᱜ ᱦᱤᱥᱟᱹᱵ ᱛᱮᱫᱚ ᱡᱚᱛᱚ ᱫᱷᱚᱨᱚᱢ ᱜᱮ ᱱᱟᱯᱟᱭᱟ ᱠᱷᱨᱤᱥᱪᱟᱱ ᱫᱷᱚᱨᱚᱢ ᱦᱚᱸ ᱟᱭᱟᱜ ᱡᱟᱭᱜᱟ ᱨᱮ ᱱᱟᱯᱟᱭ ᱜᱮ ᱢᱮᱱᱟᱭᱟ ᱢᱩᱥᱞᱟᱹ ᱠᱚᱦᱚᱸ ᱟᱠᱚ ᱞᱟᱹᱜᱤᱫ ᱛᱮ ᱱᱟᱯᱟᱭ ᱜᱮ ᱢᱮᱱᱟᱭᱟ ᱱᱤᱛᱚᱜ ᱟᱵᱚ ᱡᱟᱦᱟᱸ ᱥᱟᱱᱛᱟᱲ ᱥᱟᱶᱛᱟ ᱨᱮᱭᱟᱜ ᱠᱟᱛᱷᱟ ᱛᱤᱧ ᱞᱟᱹᱭᱟ ᱟᱵᱚᱦᱚᱸ ᱱᱟᱭᱛᱮ ᱱᱟᱯᱟᱭ ᱛᱮ ᱟᱵᱚᱣᱟᱜ ᱡᱟᱦᱟᱸᱜᱮ ᱫᱷᱚᱨᱚᱢ ᱨᱮᱱᱟᱜ ᱠᱟᱹᱢᱤᱦᱚᱨᱟ ᱨᱮᱫᱚ ᱡᱟᱦᱟᱸ ᱱᱟᱯᱟᱭᱟᱜ ᱵᱩᱜᱤᱭᱟᱜ ᱡᱟᱦᱟᱸᱨᱮ ᱟᱵᱚ ᱡᱚᱛᱚ ᱦᱚᱲ ᱠᱩᱥᱤ ᱵᱚᱱ ᱧᱟᱢᱟ ᱨᱟᱹᱥᱠᱟᱹ ᱵᱚᱱ ᱧᱟᱢᱟ ᱟᱨ ᱵᱟᱹᱲᱤᱡᱟᱜ ᱫᱚᱵᱚᱱ ᱥᱟᱦᱟ ᱜᱤᱰᱤ ᱠᱟᱜᱼᱟ ᱚᱱᱠᱟᱱᱟᱜ ᱢᱮᱱᱛᱮ ᱫᱷᱚᱨᱚᱢ ᱨᱮᱱᱟᱜ ᱠᱟᱹᱢᱤᱦᱚᱨᱟ ᱵᱚᱱ ᱟᱹᱜᱩ ᱞᱮᱠᱷᱟᱱ ᱟᱹᱰᱤ ᱱᱟᱯᱟᱭᱚᱜᱼᱟ